ᱛᱷᱚ ᱟᱹᱞᱤᱧᱟᱜ ᱫᱩᱨᱵᱷᱟᱜᱽᱜᱚ ᱦᱩᱭ ᱠᱟᱱᱟ ᱪᱮᱫᱟᱜ ᱟᱹᱞᱤᱧ ᱢᱮᱰᱤᱠᱮᱞ ᱞᱤᱝ ᱪᱟᱞᱟᱣ ᱞᱮᱱᱟ ᱢᱮᱰᱤᱠᱮᱞ ᱨᱮ ᱠᱟᱹᱴᱤᱡ ᱪᱟᱞᱟᱝ ᱨᱩᱣᱟᱹ ᱨᱮ ᱠᱷᱩᱜ ᱢᱟᱫᱟ ᱨᱩᱣᱟᱹ ᱨᱮ ᱟᱵᱚ ᱟᱹᱫᱤᱵᱟᱹᱥᱤ ᱦᱚᱲ ᱠᱟᱹᱴᱤᱡ ᱪᱮᱞᱟᱝ ᱨᱩᱣᱟᱹ ᱨᱮ ᱢᱮᱰᱤᱠᱮᱞ ᱵᱚᱱ ᱪᱟᱞᱟᱜᱼᱟ ᱛᱚ ᱚᱸᱰᱮ ᱨᱩᱣᱟᱹ ᱛᱟᱹᱱᱤᱡ ᱪᱟᱵᱟᱜ ᱠᱟᱱ ᱨᱮ ᱦᱚᱸ ᱨᱟᱱ ᱫᱚ ᱟᱹᱰᱤ ᱜᱟᱱ ᱠᱚ ᱚᱞᱮᱜᱼᱟ ᱟᱨ ᱡᱩᱫᱤ ᱱᱚᱣᱟ ᱨᱩᱣᱟᱹᱜᱮ ᱤᱫᱤᱭᱟᱛᱮᱜ ᱱᱟᱨᱥᱤᱝ ᱦᱳᱢ ᱞᱤᱧ ᱪᱟᱞᱟᱜ ᱠᱟᱱᱟ ᱮᱱᱠᱷᱟᱱ ᱱᱟᱨᱥᱤᱝ ᱦᱳᱢ ᱨᱮ ᱟᱹᱵᱤᱱ ᱱᱚᱝᱠᱟ ᱠᱚ ᱚᱥᱩᱵᱤᱫᱟᱭᱮᱫ ᱵᱚᱱᱟ ᱡᱟᱦᱟᱸ ᱨᱮ ᱟᱹᱞᱤᱧᱟ ᱚᱥᱩᱵᱤᱫᱟ ᱦᱩᱭ ᱠᱟᱱᱟ ᱱᱟᱨᱥᱤᱝ ᱦᱳᱢ ᱪᱟᱞᱟᱣᱛᱮ ᱨᱩᱣᱟᱹᱞᱤᱧ ᱵᱮᱥ ᱟᱠᱟᱱ ᱨᱮ ᱦᱚᱸ ᱟᱹᱞᱤᱧ ᱜᱮᱞᱤᱧ ᱵᱮᱥ ᱟᱠᱟᱱ ᱨᱮ ᱦᱚᱸ ᱯᱷᱤᱨᱵᱷᱤ ᱟᱨ ᱨᱟᱱ ᱠᱚ ᱚᱞ ᱟᱹᱞᱤᱧ ᱠᱟᱱᱟ ᱨᱟᱱ ᱱᱚᱝᱠᱟ ᱠᱚ ᱚᱞᱮᱜᱼᱟ ᱢᱟᱱᱮ ᱠᱟᱹᱴᱤᱡ ᱛᱮᱞᱟᱜ ᱡᱚᱢᱛᱮ ᱡᱟᱦᱟᱸ ᱵᱚᱱ ᱵᱮᱥᱚᱜᱼᱟ ᱠᱷᱩᱜ ᱢᱟᱫᱟ ᱨᱮ ᱚᱱᱟ ᱨᱮ ᱟᱹᱰᱤ ᱜᱟᱱ ᱠᱚ ᱚᱞ ᱠᱟᱜ ᱠᱟᱱᱟ ᱡᱟᱦᱟᱸ ᱟᱹᱰᱤ ᱜᱟᱱ ᱠᱷᱚᱨᱪᱟᱜ ᱠᱟᱱᱟ ᱚᱱᱟ ᱤᱫᱤᱛᱮ ᱟᱵᱚ ᱢᱮᱰᱤᱠᱮᱞ ᱨᱮᱫᱚ ᱵᱮᱥ ᱵᱮᱥ ᱦᱚᱲ ᱦᱚᱵᱚᱱ ᱚᱱᱟᱜ ᱫᱤᱥᱚᱢ ᱠᱷᱚᱱᱟᱜ ᱵᱚᱱ ᱵᱟᱹᱜᱤ ᱜᱤᱰᱤᱭᱟᱜ ᱠᱟᱱᱟ ᱡᱟᱦᱟᱸ ᱨᱮ ᱟᱵᱚ ᱠᱟᱹᱡᱛᱮ ᱡᱟᱦᱟᱸ ᱵᱚᱱ ᱵᱮᱥᱚᱜᱼᱟ ᱚᱱᱟ ᱵᱮᱥ ᱯᱚᱨᱮ ᱦᱚᱸ ᱟᱵᱚ ᱟᱨ ᱦᱚᱸ ᱰᱟᱠᱛᱟᱨ ᱚᱲᱟᱜ ᱵᱚᱱ ᱪᱟᱞᱟᱜᱼᱟ ᱨᱟᱱ ᱱᱚᱝᱠᱟ ᱨᱟᱱ ᱠᱚ ᱚᱞ ᱟᱵᱚᱱ ᱠᱟᱱᱟ ᱚᱱᱟ ᱡᱟᱦᱟᱸ ᱨᱮ ᱟᱵᱚ ᱵᱚᱨᱥᱚ ᱥᱮᱨᱟ ᱵᱚᱱ ᱡᱚᱢ ᱨᱮ ᱦᱚᱸ ᱟᱵᱚ ᱨᱟᱱ ᱵᱟᱭ ᱪᱟᱵᱟᱜᱼᱟ ᱡᱟᱦᱟᱸ ᱟᱹᱞᱤᱧᱟ ᱜᱷᱚᱴᱟᱣ ᱠᱟᱱᱟ ᱟᱹᱰᱤ ᱜᱟᱱ ᱜᱷᱚᱴᱟᱣ ᱠᱟᱱᱟ ᱛᱚ ᱚᱱᱟ ᱡᱤᱱᱤᱥ ᱚᱠᱚᱭᱟᱜ ᱦᱚᱸ ᱟᱞᱚ ᱦᱩᱭᱩᱜᱢᱟ ᱛᱟᱵᱚᱱ ᱟᱨ ᱡᱚᱛᱚ ᱦᱚᱲ ᱵᱮᱥ ᱨᱮ ᱵᱚᱱ ᱛᱟᱦᱮᱱᱢᱟ